ᱟᱞᱮᱥᱮᱫ ᱫᱚ ᱠᱚᱸᱰᱦᱟ ᱦᱚᱛᱚᱫᱠᱚ ᱟᱹᱰᱤᱜᱮ ᱦᱩᱭᱩᱜᱼᱟ ᱟᱨ ᱚᱱᱟᱠᱚᱞᱮ ᱨᱚᱦᱚᱭᱟ ᱟᱨ ᱚᱱᱟᱠᱚ ᱨᱚᱦᱚᱭ ᱠᱟᱛᱮᱫ ᱡᱚᱢ ᱦᱩᱭᱩᱜᱼᱟ ᱟᱨ ᱥᱮ ᱩᱞᱠᱚᱞᱮ ᱨᱚᱦᱚᱭᱟ ᱩᱞ ᱠᱟᱱᱴᱷᱟᱲᱠᱚ ᱚᱱᱟ ᱠᱚᱦᱚᱸ ᱡᱚᱢ ᱦᱩᱭᱩᱜᱼᱟ ᱟᱨ ᱡᱮ ᱟᱭᱢᱟ ᱫᱟᱨᱮᱜᱮᱞᱮ ᱨᱚᱦᱚᱭᱟ ᱡᱚᱢ ᱞᱟᱹᱜᱤᱫᱛᱮ ᱚᱱᱟ ᱫᱟᱨᱮᱠᱚᱫᱚ ᱤᱱᱟᱹᱠᱚᱜᱮᱞᱮ ᱨᱚᱦᱚᱭᱟ ᱚᱱᱟᱠᱚᱫᱚ ᱠᱟᱹᱢᱤᱨᱮ ᱞᱟᱜᱟᱼᱟ ᱟᱨ ᱡᱮ ᱡᱟᱹᱱᱩᱢᱠᱚᱦᱚᱸ ᱚᱱᱟᱦᱚᱸ ᱡᱚᱢ ᱦᱩᱭᱩᱜᱼᱟ ᱛᱟᱨᱯᱚᱨᱮ ᱡᱮ ᱦᱚᱛᱚᱫ ᱱᱟᱹᱲᱤ ᱦᱚᱛᱚᱫ ᱠᱚᱸᱰᱦᱟᱠᱚ ᱚᱱᱟᱠᱚ ᱡᱚᱠᱷᱚᱱᱞᱮ ᱨᱚᱦᱚᱭᱟ ᱯᱚᱨᱛᱷᱚᱢᱨᱮ ᱡᱚᱠᱷᱚᱱ ᱵᱟᱦᱟᱜᱼᱟ ᱵᱟᱦᱟ ᱠᱟᱛᱮᱫ ᱡᱚᱠᱷᱚᱱ ᱡᱟᱹᱞᱤᱜᱼᱟ ᱡᱚᱜ ᱞᱟᱹᱜᱤᱫᱛᱮ ᱛᱚᱠᱷᱚᱱ ᱚᱱᱟᱨᱮ ᱵᱤᱥ ᱥᱯᱨᱮᱭᱟᱜ ᱞᱟᱜᱟᱼᱟ ᱛᱤᱡᱩ ᱟᱞᱚᱠᱚ ᱡᱚᱢ ᱞᱟᱹᱜᱤᱫ ᱟᱞᱚ ᱱᱚᱥᱴᱚᱜ ᱞᱟᱹᱜᱤᱫ ᱢᱟ ᱚᱱᱟᱠᱚ ᱢᱚᱡᱽᱛᱮ ᱡᱚᱜᱟᱣ ᱡᱚᱛᱚᱱ ᱦᱩᱭᱩᱜᱼᱟ ᱢᱚᱡᱽᱛᱮ ᱧᱮᱞ ᱦᱩᱭᱩᱜᱼᱟ ᱢᱚᱡᱽᱛᱮᱢ ᱡᱚᱜᱟᱣᱼᱡᱚᱛᱚᱱ ᱞᱮᱠᱷᱟᱱᱜᱮ ᱢᱚᱡᱽᱛᱮ ᱦᱩᱭᱩᱜᱼᱟ ᱵᱟᱢ ᱡᱚᱜᱟᱣᱼᱡᱚᱛᱚᱱ ᱞᱮᱠᱷᱟᱱᱫᱚ ᱪᱤᱠᱟᱹᱛᱮ ᱦᱩᱭᱩᱜᱚᱼᱟ ᱚᱱᱮ ᱚᱱᱟ ᱠᱷᱟᱹᱛᱤᱨᱛᱮ ᱚᱱᱟᱫᱚ ᱢᱚᱡᱽᱛᱮᱜᱮᱞᱮ ᱧᱮᱞᱟ ᱟᱨ ᱫᱟᱨᱮᱠᱚᱞᱮ ᱨᱚᱦᱚᱭᱟ ᱥᱤᱛᱩᱝ ᱡᱚᱠᱷᱚᱱ ᱩᱢᱩᱞᱵᱟᱲᱟᱭ ᱦᱩᱭᱩᱜᱼᱟ ᱫᱟᱨᱮ ᱛᱮᱦᱮᱱ ᱠᱷᱟᱡᱫᱚ ᱢᱚᱡᱽ ᱟᱹᱭᱠᱟᱹᱜᱼᱟ ᱫᱟᱨᱮ ᱩᱢᱩᱞᱨᱮᱫᱚ ᱨᱮᱭᱟᱲᱜᱮ ᱟᱹᱭᱠᱟᱹᱜᱼᱟ ᱚᱱᱟ ᱠᱷᱟᱹᱛᱤᱨᱛᱮ ᱟᱭᱢᱟ ᱠᱤᱪᱷᱩ ᱫᱟᱨᱮᱜᱮᱞᱮ ᱨᱚᱦᱚᱭᱟ ᱫᱟᱨᱮ ᱥᱟᱸᱜᱮᱜ ᱞᱟᱹᱜᱤᱫ ᱢᱟ ᱵᱟᱞᱮ ᱨᱚᱦᱚᱭᱮᱫ ᱠᱟᱱ ᱜᱮᱭᱟ ᱚᱱᱟᱠᱚ ᱫᱟᱨᱮ ᱛᱮᱦᱮᱱ ᱠᱷᱟᱡᱫᱚ ᱢᱚᱡᱽ ᱟᱹᱭᱠᱟᱹᱜᱼᱟ ᱡᱟᱦᱟᱸᱭᱜᱮ ᱪᱮᱬᱮᱼᱪᱤᱯᱨᱩᱫᱦᱚᱸ ᱥᱮ ᱜᱟᱹᱭᱼᱰᱟᱝᱜᱽᱨᱟᱦᱚᱸ ᱦᱚᱲᱦᱚᱸᱢ ᱩᱢᱩᱞᱚᱜᱼᱟ ᱫᱟᱨᱮᱠᱚᱨᱮ ᱫᱟᱨᱮᱵᱩᱴᱟᱹᱨᱮ ᱟᱨ ᱚᱱᱠᱟ ᱥᱤᱛᱩᱝ ᱛᱮᱦᱮᱧᱼᱜᱟᱯᱟᱫᱤᱱ ᱞᱮᱠᱟ ᱥᱤᱛᱩᱝ ᱞᱚᱞᱚᱼᱥᱤᱛᱩᱝ ᱫᱤᱱᱨᱮᱜᱮ ᱪᱚᱝ ᱫᱟᱨᱮ ᱩᱢᱩᱞᱫᱚ ᱫᱚᱨᱠᱟᱨᱟ ᱚᱱᱟ ᱠᱚᱭᱚᱜ ᱵᱟᱲᱟᱭᱟᱵᱚᱱ ᱚᱠᱟᱨᱮ ᱩᱢᱩᱞ ᱦᱮᱱᱟᱜᱼᱟ ᱚᱸᱰᱮᱜᱮᱵᱚᱱ ᱪᱟᱞᱟᱜᱼᱟ ᱥᱮ ᱥᱮᱨᱚᱠᱚᱢ ᱪᱮᱬᱮᱼᱪᱤᱯᱨᱩᱫ ᱥᱮ ᱡᱟᱦᱟᱸᱭ ᱜᱮ ᱜᱟᱹᱭᱼᱰᱟᱝᱨᱟ ᱥᱤᱢᱼᱥᱩᱠᱨᱤ ᱩᱱᱠᱩᱦᱚᱸ ᱠᱚ ᱢᱮᱱᱟ ᱥᱤᱛᱩᱝ ᱠᱟᱱᱟ ᱩᱢᱩᱞᱨᱮᱧ ᱡᱤᱨᱟᱹᱜᱼᱟ ᱚᱱᱟ ᱠᱷᱟᱹᱛᱤᱨᱛᱮ ᱫᱟᱨᱮ ᱠᱚᱫᱚᱞᱮ ᱨᱚᱦᱚᱭᱟ ᱟᱨ ᱚᱱᱟ ᱠᱷᱟᱹᱛᱤᱨᱛᱮ ᱟᱞᱮᱫᱚ ᱟᱞᱮ ᱫᱤᱥᱚᱢᱨᱮᱫᱚ ᱟᱹᱰᱤᱜᱮ ᱫᱟᱨᱮ ᱦᱮᱱᱟᱜᱼᱟ ᱟᱹᱰᱤ ᱥᱟᱸᱜᱮ ᱫᱟᱨᱮᱜᱮ ᱢᱮᱱᱟᱜᱼᱟ ᱟᱹᱰᱤ ᱥᱟᱸᱜᱮᱜᱮᱠᱚ ᱨᱚᱦᱚᱭᱟ ᱟᱞᱮ ᱚᱲᱟᱜ ᱯᱷᱮᱰᱼᱯᱷᱮᱰ ᱛᱮᱦᱚᱸ ᱫᱟᱨᱮᱠᱚ ᱢᱮᱱᱟᱜᱼᱟ ᱟᱞᱮᱠᱚᱦᱚᱸ ᱟᱞᱮᱦᱚᱸᱞᱮ ᱨᱚᱦᱚᱭᱵᱟᱲᱟᱭ ᱜᱮᱭᱟ ᱨᱚᱦᱚᱭ ᱟᱠᱟᱫ ᱜᱮᱭᱟ ᱚᱱᱟᱠᱚ ᱡᱤᱱᱤᱥ ᱩᱞ ᱠᱟᱱᱴᱷᱟᱲ ᱟᱭᱢᱟ ᱠᱤᱪᱷᱩ ᱫᱟᱨᱮᱜᱮᱞᱮ ᱨᱚᱦᱚᱭ ᱟᱠᱟᱫᱼᱟ